ᱦᱮᱸ ᱚᱠᱟᱴᱟᱜ ᱚᱠᱟᱴᱟᱜ ᱤᱧᱜᱮ ᱜᱟᱹᱰᱤ ᱰᱟᱭᱵᱷᱟᱨ ᱠᱟᱱ ᱜᱤᱭᱟᱹᱧ ᱢᱚᱦᱤᱥᱩᱨ ᱠᱷᱚᱱᱤᱧ ᱨᱚᱲᱫᱟ ᱦᱮᱸ ᱟᱭᱢᱟ ᱜᱟᱹᱰᱤ ᱜᱮ ᱦᱮᱱᱟᱜ ᱛᱤᱧᱟᱹ ᱟᱭᱢᱟ ᱨᱚᱠᱚᱢ ᱴᱟᱠᱴᱚᱨ ᱢᱚᱴᱚᱨ ᱟᱭᱢᱟ ᱪᱷᱳᱴᱳ ᱦᱟᱹᱛᱤ ᱠᱚ ᱮᱢᱟᱱ ᱛᱮᱢᱟᱱ ᱜᱟᱹᱰᱤ ᱦᱮᱱᱟᱜ ᱛᱤᱧᱟ ᱟᱭᱢᱟ ᱠᱚ ᱤᱫᱤ ᱠᱟᱫᱟ ᱵᱚᱞᱮ ᱟᱭᱢᱟ ᱨᱚᱠᱚᱢ ᱜᱟᱹᱰᱤ ᱫᱚ ᱦᱮᱱᱟᱜ ᱛᱤᱧ ᱜᱮᱭᱟ ᱦᱮᱸ ᱪᱮ ᱪᱮᱫ ᱠᱷᱚᱵᱚᱨ ᱦᱮᱸ ᱦᱮᱸ ᱪᱮᱫ ᱞᱮᱠᱟ ᱥᱟᱨᱟᱫᱤᱱ ᱦᱤᱥᱟᱹᱵᱽ ᱛᱮ ᱪᱮᱫ ᱞᱮᱠᱟᱢ ᱫᱚᱦᱚᱭ ᱛᱤᱧᱟ ᱵᱟᱠᱷᱟᱱ ᱚᱱᱟ ᱦᱤᱥᱟᱹᱵᱽ ᱛᱚᱵᱮ ᱚ ᱦᱮᱸ ᱡᱟᱦᱟᱱᱟᱜ ᱦᱮᱧ ᱦᱟᱛᱟᱣᱟ ᱢᱚᱬᱮ ᱦᱟᱡᱟᱨ ᱜᱟᱱ ᱦᱮᱸ ᱦᱮᱸ ᱪᱟᱞᱟᱣ ᱵᱟᱲᱟᱣ ᱠᱟᱱ ᱜᱮᱭᱟ ᱧᱮᱞ ᱠᱟᱜ ᱜᱤᱭᱟᱹᱧ ᱦᱮᱸ ᱦᱮᱸ ᱦᱮᱸ ᱴᱷᱤᱠ ᱚ ᱚᱱᱟ ᱢᱩᱨᱜᱽ ᱤᱭᱟᱹ ᱴᱷᱮᱱᱤᱧ ᱟᱹᱜᱩᱭᱟ ᱦᱮᱸ ᱚ ᱴᱷᱤᱠ ᱜᱮᱭᱟ ᱛᱚᱵᱮ ᱱᱚᱰᱮ ᱜᱤᱧ ᱤᱫᱤᱭᱟ ᱵᱟᱝ ᱪᱟᱞᱟᱜ ᱜᱤᱭᱟᱹᱧ ᱦᱮᱸ ᱴᱷᱤᱠ ᱜᱮᱭᱟ ᱪᱟᱞᱟᱜᱼᱟ ᱵᱟᱹᱧ ᱮᱲᱮ ᱯᱮᱭᱟ ᱵᱟᱠᱷᱟᱱ ᱩᱱᱟᱹᱜ ᱤᱭᱟᱹ ᱠᱟᱛᱮᱫ ᱠᱟᱛᱷᱟ ᱨᱮᱭᱟᱜ ᱫᱟᱢ ᱵᱟᱝ ᱛᱟᱦᱮᱱ ᱛᱤᱧᱟ ᱵᱟᱠᱷᱟᱱ ᱮᱴᱟᱜ ᱦᱚᱲ ᱦᱟᱸᱜ ᱯᱮ ᱩᱱᱟᱹᱜ ᱤᱭᱟᱹ ᱠᱟᱛᱮᱫ ᱯᱷᱳᱱ ᱠᱟᱹᱫᱤᱧᱟ ᱵᱟᱠᱷᱟᱱᱮᱢ ᱢᱮᱱᱟ ᱱᱩᱭ ᱰᱟᱭᱵᱷᱟᱨ ᱱᱚᱜᱼᱚ ᱱᱚᱝᱠᱟᱭᱮᱫᱟᱭ ᱟᱯᱮ ᱯᱟᱹᱛᱭᱟᱹᱣ ᱵᱟᱝ ᱛᱟᱦᱮᱱ ᱛᱟᱯᱮᱭᱟ ᱦᱮᱸ ᱥᱮ ᱵᱟᱝ ᱴᱷᱤᱠ ᱜᱮᱭᱟ ᱚᱱᱟ ᱤᱭᱟᱹ ᱫᱚ ᱵᱟᱹᱱᱩᱜ ᱠᱟᱫᱟ ᱴᱷᱤᱠ ᱜᱮᱭᱟᱧ ᱪᱟᱞᱟᱜᱼᱟ ᱤᱭᱟᱹ ᱵᱚᱞᱮ ᱚᱠᱟᱨᱮ ᱢᱩᱲ ᱯᱮ ᱢᱮᱱᱫᱟ ᱚᱸᱰᱮᱧ ᱪᱟᱞᱟᱣᱮᱱ ᱜᱮ ᱟᱨ ᱤᱭᱟᱹ ᱠᱟᱛᱮᱫ ᱯᱮ ᱮᱢᱟ ᱟᱹᱫᱤᱧ ᱜᱮ ᱪᱮᱫ ᱴᱮᱱᱥᱮᱱ ᱤᱧᱫᱚ ᱩᱱᱟᱹᱜ ᱤᱭᱟᱹ ᱦᱮᱸ ᱴᱷᱤᱠ ᱜᱮᱭᱟ ᱚᱱᱟ ᱢᱚᱡᱽ ᱜᱟᱹᱰᱤ ᱜᱤᱧ ᱤᱫᱤᱭᱟ ᱦᱮᱸ ᱛᱟᱦᱞᱮ ᱡᱷᱟᱹᱞ ᱜᱮᱭᱟ ᱛᱚᱠᱷᱚᱱ ᱠᱷᱟᱴᱟᱨᱮ ᱜᱟᱹᱰᱤ ᱤᱫᱤᱭᱟ ᱵᱟᱠᱷᱟᱱ ᱦᱟᱱᱛᱮ ᱵᱟᱹᱲᱤᱡᱚᱜᱼᱟ ᱪᱤᱠᱟᱹᱜᱼᱟ ᱛᱟᱞᱟ ᱦᱚᱨ ᱨᱮ ᱟᱵᱟᱨ ᱢᱩᱥᱠᱤᱞ ᱜᱟᱹᱰᱤᱧ ᱤᱫᱤᱭᱟ ᱦᱮᱸ ᱴᱷᱤᱠ ᱜᱮᱭᱟ ᱚᱱᱟ ᱜᱟᱹᱰᱤ ᱦᱮᱸ ᱞᱟᱹᱴᱩ ᱤᱭᱟᱹ ᱜᱟᱹᱰᱤᱧ ᱠᱩᱞᱟ ᱟᱪᱪᱷᱟ ᱟᱭᱢᱟ ᱜᱟᱹᱰᱤ ᱩᱢᱩᱠ ᱛᱩᱢᱩᱠ ᱟᱭᱢᱟ ᱠᱚ ᱤᱫᱤᱭᱮᱫ ᱠᱚᱣᱟ ᱚᱴᱳ ᱢᱚᱴᱳ ᱠᱟᱹᱴᱤᱡ ᱢᱟᱹᱴᱤᱡ ᱟᱭᱢᱟ ᱨᱚᱠᱚᱢ ᱜᱟᱹᱰᱤ ᱦᱮᱱᱟᱜ ᱛᱤᱧᱟ ᱮᱴᱟᱜ ᱨᱮᱠᱚ ᱤᱫᱤᱭᱟᱠᱟᱫ ᱛᱤᱧᱟ ᱦᱮᱸ ᱦᱮᱱᱟᱜ ᱛᱤᱧ ᱜᱮᱭᱟ ᱚᱱᱟ ᱦᱚᱸ ᱚ ᱦᱮᱸ ᱟᱪᱪᱷᱟ ᱦᱮᱸ ᱚᱱᱟ ᱜᱟᱹᱰᱤ ᱜᱮ ᱟᱪᱪᱷᱟ ᱢᱚᱡᱽ ᱜᱟᱹᱰᱤᱜᱮᱧ ᱤᱫᱤᱭᱟ ᱦᱮᱸ ᱩᱱᱟᱹᱜ ᱜᱟᱱ ᱜᱤᱧ ᱦᱟᱛᱟᱣᱟ ᱵᱟᱝ ᱵᱟᱝ ᱟᱫᱚ ᱞᱟᱦᱟᱨᱮ ᱜᱟᱞᱢᱟᱨᱟᱣ ᱡᱩᱛ ᱠᱟᱱᱟ ᱛᱚ ᱵᱟᱠᱷᱟᱱ ᱜᱨᱟᱦᱚᱠ ᱫᱚ ᱪᱤᱠᱟᱹᱛᱮ ᱤᱧ ᱴᱷᱮᱱ ᱫᱚᱠᱚ ᱦᱤᱡᱩᱜᱼᱟ ᱵᱟᱹᱧ ᱵᱟᱲᱟᱭᱟ ᱪᱤᱠᱟᱹᱭᱟᱯᱮ ᱩᱱᱟᱹᱜ ᱡᱷᱟᱹᱞ ᱦᱮᱸ ᱧᱮᱞ ᱦᱚᱧ ᱧᱮᱞ ᱠᱟᱜ ᱜᱤᱭᱟᱹᱧ ᱵᱟᱲᱟᱭ ᱜᱮᱭᱟ ᱚᱸᱰᱮ ᱵᱚᱪᱷᱚᱨ ᱵᱚᱪᱷᱚᱨ ᱪᱮᱫᱟᱜ ᱠᱚ ᱤᱫᱤ ᱵᱟᱲᱟᱣ ᱠᱟᱜ ᱛᱤᱧᱟ ᱛᱚ ᱤᱧ ᱪᱟᱞᱟᱣ ᱵᱟᱲᱟᱣ ᱠᱟᱱ ᱜᱮᱭᱟ ᱦᱮᱸ ᱦᱮᱸ ᱢᱚᱡᱽ ᱜᱮ ᱦᱩᱭᱩᱜᱼᱟ ᱚᱸᱰᱮ ᱫᱚ ᱮᱢᱱᱤ ᱛᱮᱢᱱᱤ ᱟᱹᱰᱤ ᱡᱷᱟᱹᱞ ᱡᱷᱟᱹᱞ ᱠᱚᱨᱮᱱ ᱠᱚ ᱦᱤᱡᱩᱜᱼᱟ ᱚᱸᱰᱮ ᱫᱚ ᱦᱮᱸ ᱟᱭᱢᱟ ᱤᱭᱟᱹ ᱠᱚᱨᱮᱱ ᱠᱚ ᱦᱤᱡᱩᱜᱼᱟ ᱚᱸᱰᱮ ᱫᱚ ᱤᱭᱟᱹ ᱠᱟᱱᱟ ᱞᱟᱹᱴᱩ ᱤᱭᱟᱹ ᱠᱟᱱᱟ ᱛᱚ ᱚᱱᱟᱛᱮ ᱪᱮᱫ ᱠᱚᱪᱚᱝ ᱞᱟᱹᱴᱩ ᱡᱷᱟᱹᱞ ᱡᱷᱟᱹᱞ ᱠᱚᱨᱮᱱ ᱠᱚ ᱦᱤᱡᱩᱜᱼᱟ ᱚᱸᱰᱮ ᱫᱚ ᱦᱮᱸ ᱢᱟ ᱡᱚᱸᱦᱟᱨ ᱴᱷᱤᱠ ᱜᱮᱭᱟ ᱦᱮᱸ ᱦᱮᱸ ᱵᱟᱹᱧ ᱦᱤᱲᱤᱧᱟ ᱟᱪᱪᱷᱟ ᱦᱮᱸ ᱱᱤᱛᱚᱜ ᱦᱮᱸ ᱛᱚ ᱚᱱᱟ ᱢᱟ ᱦᱮᱸ ᱠᱟᱱ ᱜᱮ ᱟᱫᱚ ᱢᱤᱫᱴᱮᱱ ᱦᱚᱲ ᱟᱥᱲᱟ ᱨᱮᱢ ᱫᱚᱦᱚ ᱠᱟᱭᱟ ᱟᱨ ᱚᱱᱟᱜᱮ ᱤᱭᱟᱹᱨᱮ ᱵᱟᱢ ᱤᱭᱟᱹᱜᱼᱟ ᱚᱱᱟ ᱛᱮᱠᱚ ᱟᱹᱲᱤᱥᱚᱜ ᱜᱮᱭᱟ ᱛᱚ ᱨᱟᱹᱜᱤ ᱜᱮᱭᱟ ᱦᱮᱸ ᱢᱟ ᱦᱮᱸ ᱢᱟ ᱴᱷᱤᱠ ᱜᱮᱭᱟ ᱫᱚᱦᱚᱭ ᱢᱮ ᱢᱟ ᱪᱮᱫ ᱟᱫᱚᱧ ᱞᱟᱹᱭᱟ ᱠᱟᱛᱷᱟ ᱢᱟ ᱚᱱᱮ ᱚᱱᱠᱟ ᱦᱩᱭᱮᱱᱟ ᱤᱧᱫᱚ ᱤᱭᱟᱹᱹᱣ ᱟᱹᱫᱤᱧᱟ ᱮᱱ ᱦᱤᱞᱳᱜ ᱤᱧ ᱤᱫᱤᱭᱟ ᱥᱮᱛᱟᱜ ᱨᱮᱢ ᱢᱮᱱ ᱠᱟᱹᱫᱤᱧᱟ ᱟᱨ ᱪᱮᱫ ᱤᱧ ᱢᱮᱱᱟ ᱤᱧᱫᱚ ᱟᱪᱪᱷᱟ ᱮᱰᱵᱷᱟᱱᱥ ᱞᱟᱹᱭᱮᱫ ᱜᱤᱭᱟᱹᱧ ᱤᱭᱟᱹ ᱠᱟᱛᱮᱫ ᱜᱮᱯᱮ ᱮᱢᱟᱣᱫᱤᱧ ᱪᱮᱫ ᱟᱫᱚ ᱤᱧ ᱦᱚᱲ ᱤᱭᱟᱹ ᱠᱟᱱᱟ ᱵᱚᱱ ᱤᱧ ᱵᱟᱯᱮ ᱤᱭᱟᱹ ᱤᱧᱟ ᱥᱮ ᱵᱟᱠᱷᱟᱱ ᱫᱚ ᱟᱵᱚ ᱫᱤᱠᱩ ᱭᱟᱹ ᱠᱷᱟᱱ ᱜᱮ ᱢᱮᱱ ᱠᱮᱭᱟ ᱫᱤᱠᱩ ᱤᱭᱟᱹ ᱛᱚ ᱟᱵᱚ ᱦᱚᱲ ᱦᱚᱲ ᱜᱮᱵᱚᱱ ᱤᱭᱟᱹᱜ ᱠᱷᱟᱱ ᱫᱚ ᱦᱚᱲ ᱤᱭᱟᱹ ᱨᱮᱫᱚ ᱯᱟᱹᱛᱭᱟᱹᱣ ᱦᱮᱱᱟᱜ ᱛᱤᱧ ᱜᱮᱭᱟ ᱟᱭᱢᱟ ᱦᱚᱲ ᱠᱚ ᱤᱫᱤ ᱵᱟᱲᱟ ᱠᱟᱜ ᱛᱤᱧᱟ ᱛᱚ ᱚᱱᱟᱛᱮ ᱯᱟᱹᱛᱭᱟᱹᱣ ᱦᱚᱲ ᱨᱮᱫᱚ ᱯᱟᱹᱛᱭᱟᱹᱣ ᱦᱮᱱᱟᱜ ᱛᱤᱧᱟ ᱦᱮᱸ ᱢᱟ ᱡᱚᱦᱟᱨ ᱜᱮ